ᱱᱤᱛᱳᱜᱼᱟᱜ ᱥᱚᱢᱚᱭ ᱨᱮ ᱧᱮᱞᱚᱜ ᱠᱟᱱᱟ ᱡᱮᱠᱤ ᱟᱵᱚ ᱥᱚᱢᱚᱭ ᱨᱮᱱᱟᱜ ᱢᱟᱱᱮ ᱱᱩᱱᱟᱹᱜ ᱢᱟᱱᱮ ᱯᱚᱨᱤᱵᱚᱨᱛᱚᱱ ᱟᱠᱟᱱ ᱛᱟᱵᱚᱱᱟ ᱠᱤ ᱱᱚᱣᱟ ᱵᱟᱵᱚᱱ ᱵᱩᱡ ᱫᱟᱲᱮᱭᱟᱜ ᱠᱟᱱᱟ ᱠᱤ ᱱᱚᱣᱟ ᱦᱚᱭᱛᱮ ᱱᱚᱣᱟ ᱫᱟᱜᱼᱮᱫ ᱛᱟᱦᱮᱱᱟᱭ ᱟᱨ ᱱᱤᱛᱳᱜ ᱥᱤᱛᱩᱝ ᱮᱫᱟᱭ ᱛᱚ ᱠᱷᱩᱜ ᱢᱟᱸᱫᱟ ᱦᱩᱭᱩᱜᱼᱟ ᱨᱩᱣᱟᱹ ᱦᱟᱹᱥᱩ ᱦᱩᱭᱩᱜ ᱠᱟᱱᱟ ᱛᱚ ᱱᱤᱛᱳᱜ ᱫᱚ ᱟᱵᱚᱫᱚ ᱰᱚᱠᱴᱚᱨ ᱴᱷᱮᱱ ᱜᱮᱵᱚᱱ ᱪᱟᱞᱟᱜ ᱠᱟᱱᱟ ᱟᱨ ᱯᱟᱹᱦᱤᱞ ᱫᱚ ᱱᱚᱝᱠᱟᱭᱮᱫ ᱛᱟᱦᱮᱱᱟᱠᱚ ᱦᱟᱲᱟᱢ ᱦᱟᱯᱲᱟᱢ ᱠᱚᱫᱚ ᱠᱤ ᱡᱟᱦᱟᱱᱟᱜ ᱠᱚ ᱨᱩᱣᱟᱹ ᱦᱟᱹᱥᱩᱜ ᱠᱟᱱ ᱛᱟᱦᱮᱱᱟ ᱠᱚ ᱡᱟᱦᱟᱸ ᱯᱚᱭᱥᱟ ᱱᱩᱭ ᱪᱤᱠᱟᱹᱛᱮ ᱞᱟᱡ ᱦᱟᱹᱥᱩᱭᱮ ᱠᱟᱱᱟ ᱥᱮ ᱵᱚᱦᱚᱜ ᱦᱟᱹᱥᱩᱭᱮ ᱠᱟᱱᱟ ᱦᱟᱯᱳᱭ ᱪᱟᱞᱟᱜ ᱟᱵᱚᱱ ᱚᱡᱷᱟᱴ ᱴᱷᱮᱱᱵᱚᱱ ᱧᱮᱞ ᱦᱚᱪᱚᱭᱟ ᱥᱚᱠᱷᱟ ᱴᱷᱮᱱᱵᱚᱱ ᱧᱮᱞ ᱦᱚᱪᱚᱭᱟ ᱰᱟᱹᱱ ᱡᱩᱜᱤᱱᱚᱜ ᱠᱟᱱ ᱛᱟᱦᱮᱱᱟᱵᱚᱱ ᱛᱚ ᱱᱤᱛᱳᱜ ᱫᱚ ᱚᱱᱟ ᱵᱟᱝ ᱠᱟᱛᱮ ᱱᱤᱛᱳᱜ ᱫᱚ ᱟᱵᱚᱫᱚ ᱰᱟᱠᱛᱚᱨ ᱴᱷᱮᱱ ᱜᱮᱵᱚᱱ ᱥᱮᱴᱮᱨᱚᱜ ᱠᱟᱱᱟ ᱟᱨ ᱱᱤᱛᱳᱜ ᱫᱚ ᱰᱚᱠᱴᱚᱨ ᱴᱷᱮᱱᱵᱚᱱ ᱪᱟᱞᱟᱜ ᱠᱟᱱᱟ ᱰᱚᱠᱴᱚᱨ ᱴᱷᱮᱱ ᱠᱷᱚᱱ ᱵᱷᱟᱞᱮ ᱮᱞᱟᱡᱚᱜ ᱠᱟᱱᱟᱵᱚᱱ ᱱᱤᱛᱳᱜ ᱟᱨ ᱰᱟᱠᱛᱚᱨ ᱦᱚᱸ ᱟᱭᱢᱟᱜᱟᱱ ᱦᱮᱱᱟᱜ ᱠᱚᱣᱟ ᱱᱤᱛᱳᱜ ᱥᱚᱨᱠᱟᱨᱮ ᱮᱢᱠᱟᱫ ᱵᱚᱱᱟᱭ ᱡᱟᱭᱜᱟ ᱡᱟᱭᱜᱟ ᱨᱮ ᱥᱚᱨᱠᱟᱨᱤ ᱦᱚᱥᱯᱤᱴᱟᱞ ᱱᱩᱠᱩ ᱯᱨᱟᱭᱵᱷᱮᱴ ᱨᱮ ᱵᱟᱝᱠᱷᱟᱱ ᱫᱚ ᱥᱚᱨᱠᱟᱨᱤ ᱨᱮᱦᱚᱸᱵᱚᱱ ᱧᱮᱞ ᱫᱟᱲᱮᱭᱟᱜᱼᱟ ᱛᱚ ᱩᱱᱠᱩ ᱠᱚᱴᱷᱮᱱ ᱦᱚᱸ ᱥᱮᱱ ᱞᱮᱱᱠᱷᱟᱱ ᱫᱚ ᱵᱷᱟᱞᱮ ᱥᱟᱞᱦᱟ ᱠᱚ ᱮᱢᱚᱜ ᱠᱟᱱᱟ ᱚᱱᱟᱛᱮ ᱱᱤᱛᱳᱜ ᱫᱚ ᱟᱭᱢᱟᱜᱟᱱ ᱯᱟᱹᱦᱤᱞ ᱠᱷᱚᱱ ᱫᱚ ᱵᱚᱫᱚᱞ ᱟᱠᱟᱱ ᱛᱟᱵᱚᱱᱟ